ᱦᱮᱞᱳ ᱦᱮᱸ ᱚᱠᱚᱭ ᱵᱮᱱ ᱞᱟᱹᱭᱮᱫᱟ ᱦᱳᱭ ᱟᱹᱞᱤᱧ ᱫᱚ ᱢᱟᱺᱡᱷᱤ ᱵᱟᱵᱟ ᱟᱵᱤᱱ ᱫᱚ ᱚᱠᱚᱭ ᱵᱤᱱ ᱞᱟᱹᱭᱮᱫᱟ ᱚᱜ ᱯᱚᱨᱚᱵᱽ ᱫᱚ ᱟᱵᱚ ᱯᱚᱪᱷᱤᱢ ᱵᱟᱝᱞᱟ ᱨᱮᱫᱚ ᱪᱮᱫ ᱠᱚ ᱦᱚᱸᱜ ᱚᱭ ᱡᱮᱢᱚᱱ ᱫᱷᱚᱨᱚ ᱥᱟᱵ ᱠᱟᱜ ᱵᱮᱱ ᱯᱚᱨᱚᱵᱽ ᱢᱮᱱᱟᱜᱼᱟ ᱟᱵᱚ ᱥᱟᱱᱛᱟᱲ ᱠᱚᱣᱟᱜ ᱯᱚᱨᱚᱵᱽ ᱵᱚᱞᱛᱮ ᱦᱚᱸᱜ ᱚᱭ ᱡᱮᱢᱚᱱ ᱢᱮᱱᱟᱜ ᱛᱟᱵᱚᱱᱟ ᱢᱚᱬᱮ ᱥᱮᱨᱢᱟ ᱯᱚᱨᱮ ᱢᱮᱱᱟ ᱢᱟᱜ ᱢᱚᱬᱮ ᱡᱮᱢᱚᱱ ᱵᱟᱦᱟ ᱦᱮᱸ ᱥᱚᱦᱨᱟᱭ ᱦᱮᱸ ᱮᱢᱟᱱ ᱟᱨᱠᱤ ᱟᱨ ᱡᱮᱢᱚᱱ ᱥᱟᱠᱨᱟᱛ ᱚᱱᱮ ᱥᱤᱧ ᱥᱟᱠᱨᱟᱛ ᱤᱭᱟᱹ ᱨᱮᱫᱚ ᱚᱱᱮ ᱵᱮᱡᱷᱟ ᱠᱚ ᱠᱚ ᱛᱩᱧᱟ ᱛᱚ ᱢᱟᱱᱟᱣ ᱵᱚᱞᱛᱮ ᱵᱤᱥᱮᱥ ᱠᱚᱨᱮ ᱚᱱᱟ ᱥᱚᱦᱨᱟᱭ ᱨᱮᱜᱮ ᱵᱤᱥᱤ ᱢᱟᱱᱟᱜᱼᱟ ᱟᱨᱠᱤ ᱮᱱᱮᱡ ᱥᱮᱨᱮᱧ ᱛᱟᱞᱟᱛᱮ ᱟᱨᱠᱤ ᱦᱮᱸ ᱵᱟ ᱵᱟ ᱟᱫᱚ ᱥᱟᱱᱛᱟᱲ ᱫᱚ ᱪᱮᱫ ᱟᱵᱚᱣᱟᱜ ᱫᱚ ᱵᱟᱯᱞᱟ ᱠᱚᱦᱚᱸ ᱡᱮᱢᱚᱱ ᱡᱮᱢᱚᱱ ᱫᱚᱞ ᱵᱟᱫᱚᱞ ᱟᱛᱮᱫ ᱦᱮᱸ ᱤᱭᱟᱹ ᱱᱚᱣᱟ ᱫᱚᱞ ᱵᱟᱫᱚᱞ ᱨᱟᱦᱤ ᱪᱟᱹᱣᱰᱟᱹᱞ ᱚᱱᱮ ᱚᱱᱠᱟ ᱵᱷᱟᱵ ᱛᱮᱜᱮ ᱦᱮᱸ ᱟᱨ ᱡᱮᱢᱚᱱ ᱵᱚᱸᱜᱟ ᱵᱩᱨᱩ ᱠᱚ ᱵᱚᱸᱜᱟ ᱵᱩᱨᱩ ᱠᱚᱫᱚ ᱚᱱᱠᱟ ᱡᱟᱦᱮᱨ ᱛᱷᱟᱱ ᱨᱮᱜᱮ ᱢᱩᱨᱛᱤ ᱯᱩᱨᱛᱤ ᱠᱚᱫᱚ ᱵᱟᱝ ᱟᱨᱠᱤ ᱦᱮᱸ ᱦᱳᱭ ᱦᱳᱭ ᱱᱟᱭᱠᱮ ᱟᱛᱮᱫ ᱜᱮ ᱢᱟᱱᱮ ᱚᱱᱠᱟᱱ ᱦᱚᱲ ᱥᱮ ᱟᱪᱪᱷᱟ ᱦᱮᱸ ᱦᱳ ᱦᱳ ᱦᱳᱭ ᱱᱟᱭᱠᱮ ᱟᱞᱮ ᱦᱮᱸ ᱡᱚᱢᱚᱠ ᱫᱚ ᱡᱚᱢᱚᱠ ᱜᱮ ᱮᱠᱟᱞ ᱢᱟᱱᱮ ᱱᱚᱣᱟ ᱫᱚ ᱪᱮᱫ ᱞᱮᱠᱟ ᱠᱟᱱᱟ ᱡᱮᱢᱚᱱ ᱚᱱᱟ ᱥᱚᱦᱨᱟᱭ ᱯᱚᱨᱚᱵᱽ ᱨᱮ ᱡᱚᱢᱚᱠ ᱫᱚ ᱡᱚᱢᱚᱠ ᱜᱮ ᱦᱩᱭᱩᱜᱼᱟ ᱟᱵᱚ ᱥᱟᱱᱛᱟᱲ ᱥᱚᱢᱟᱡᱽ ᱨᱮ ᱡᱮᱢᱚᱱ ᱱᱚᱜ ᱚᱭ ᱥᱚᱦᱨᱟᱭ ᱨᱮᱫᱚ ᱞᱟᱜᱽᱬᱮ ᱠᱚ ᱮᱱᱮᱡᱟ ᱦᱮᱸ ᱡᱟᱛᱮ ᱢᱟᱱᱮ ᱦᱟᱯᱮᱱ ᱫᱤᱱ ᱱᱚᱣᱟ ᱡᱤᱭᱮᱫ ᱛᱟᱦᱮᱱᱢᱟ ᱥᱟᱱᱛᱟᱲ ᱨᱮᱱᱟᱜ ᱡᱟᱦᱟᱸ ᱮᱱᱮᱡ ᱥᱮᱨᱮᱧ ᱠᱚ ᱦᱮᱸ ᱱᱚᱝᱠᱟ ᱞᱟᱜᱽᱬᱮ ᱠᱚ ᱮᱱᱮᱡ ᱥᱮᱨᱮᱧ ᱦᱩᱭᱩᱜᱼᱟ ᱦᱮᱸ ᱟᱨ ᱦᱚᱯᱚᱱ ᱮᱨᱟ ᱡᱟᱶᱭᱟᱭ ᱜᱚᱝᱠᱮ ᱠᱚ ᱱᱚᱝᱠᱟ ᱦᱮᱸ ᱠᱷᱚᱡ ᱦᱩᱭᱩᱜᱼᱟ ᱦᱮᱸ ᱵᱟᱝ ᱦᱳᱭ ᱤᱧ ᱫᱚ ᱚᱱᱠᱟ ᱠᱟᱛᱮᱫ ᱵᱤᱥᱮᱥ ᱠᱚᱨᱮ ᱢᱟᱱᱟᱣ ᱫᱚ ᱚᱱᱟ ᱥᱚᱦᱨᱟᱭ ᱨᱮᱜᱮ ᱠᱟᱹᱴᱤᱡ ᱡᱟᱠ ᱡᱚᱢᱚᱠ ᱧᱚᱜ ᱫᱚ ᱢᱟᱱᱟᱣ ᱟᱵᱚᱱ ᱢᱟᱱᱟᱣ ᱦᱩᱭᱩᱜᱼᱟ ᱦᱮᱸ ᱚᱱᱮᱚᱱᱠᱟ ᱠᱟᱛᱷᱟ ᱟᱪᱪᱷᱟ ᱟᱪᱪᱷᱟ ᱴᱷᱤᱠ ᱜᱮᱭᱟ ᱛᱚᱵᱮ ᱦᱮᱸ ᱦᱮᱸ ᱦᱮᱸ ᱦᱮᱸ ᱴᱷᱤᱠ ᱜᱮᱭᱟ ᱢᱟ